ᱡᱟᱦᱟᱸ ᱞᱮᱠᱟ ᱟᱞᱮ ᱠᱷᱟᱭᱟᱨᱵᱚᱱᱤ ᱟᱛᱳ ᱨᱮ ᱢᱤᱫᱴᱤᱡ ᱠᱞᱟᱵᱽ ᱢᱮᱱᱟᱜᱼᱟ ᱡᱟᱦᱟᱸ ᱨᱮᱫᱚ ᱥᱮᱨᱮᱧ ᱮᱱᱮᱡ ᱛᱩᱢᱫᱟᱜ ᱨᱩ ᱚᱱᱠᱟᱢᱟ ᱟᱹᱰᱤ ᱟᱭᱢᱟ ᱡᱟᱦᱟᱸ ᱫᱚᱞᱮ ᱪᱮᱫᱚᱜᱼᱟ ᱟᱨ ᱵᱟᱦᱟ ᱮᱱᱮᱡ ᱥᱮ ᱯᱟᱛᱟ ᱮᱱᱮᱡ ᱡᱟᱦᱟᱸ ᱨᱮᱜᱮ ᱠᱚ ᱦᱚᱦᱚ ᱟᱞᱮᱭᱟ ᱚᱸᱰᱮ ᱜᱮᱞᱮ ᱪᱟᱞᱟᱜᱼᱟ ᱚᱸᱰᱮ ᱜᱮᱞᱮ ᱪᱟᱞᱟᱜᱼᱟ ᱟᱨ ᱱᱚᱣᱟ ᱢᱚᱱᱮ ᱱᱚᱣᱟ ᱜᱟᱲᱦᱟᱣ ᱞᱟᱹᱜᱤᱫ ᱫᱚ ᱡᱟᱦᱟᱸ ᱞᱮᱠᱟ ᱛᱩᱢᱫᱟᱜ ᱠᱤᱨᱤᱧ ᱦᱩᱭᱩᱜᱼᱟ ᱥᱮ ᱮᱱᱮᱡ ᱥᱮᱨᱮᱧ ᱞᱟᱹᱜᱤᱫ ᱢᱟᱱᱮ ᱡᱟᱦᱟᱸ ᱰᱨᱮᱥ ᱠᱚ ᱦᱩᱭᱮᱱᱟ

ᱪᱟᱹᱢᱯᱟᱹᱭ ᱫᱟᱫᱟ ᱴᱷᱮᱱ ᱞᱮ ᱪᱟᱞᱟᱜᱼᱟ ᱚᱱᱟ ᱟᱡ ᱴᱷᱮᱱ ᱞᱮ ᱱᱮᱦᱚᱨᱚᱜᱼᱟ ᱟᱨ ᱵᱟᱝ ᱜᱮ ᱩᱱᱤ ᱫᱚᱭ ᱮᱢᱟᱞᱮ ᱜᱮᱭᱟ ᱟᱨ ᱮᱢᱟᱞᱮ ᱠᱟᱱ ᱜᱮᱭᱟᱭ ᱟᱨ ᱚᱱᱟ ᱛᱮᱜᱮ ᱟᱞᱮ ᱪᱮᱛᱟᱱ ᱥᱮᱱᱞᱮ ᱨᱟᱠᱟᱵᱽ ᱤᱫᱤᱭᱮᱫᱼᱟ ᱟᱨ ᱟᱞᱮ ᱟᱛᱳ ᱨᱮ ᱡᱟᱦᱟᱸ ᱞᱮᱠᱟ ᱵᱚᱞ ᱠᱷᱮᱞ ᱠᱚᱠᱚ ᱫᱚᱦᱚᱭᱟ ᱚᱱᱟ ᱦᱚᱸ ᱢᱟᱱᱮ ᱟᱡ ᱴᱷᱮᱱ ᱠᱷᱚᱱ ᱥᱚᱦᱚᱫ ᱞᱮ ᱦᱟᱛᱟᱣᱟ ᱢᱮᱱ ᱜᱟᱱᱚᱜᱼᱟ ᱮᱢᱟ ᱞᱮᱜᱮᱭᱟ ᱟᱨ ᱚᱱᱠᱟ ᱠᱟᱛᱮᱫ ᱜᱮ ᱟᱞᱮᱭᱟᱜ ᱢᱟᱱᱮ ᱱᱚᱣᱟ ᱠᱞᱟᱵᱽ ᱠᱷᱟᱭᱟᱨᱵᱚᱱᱤ ᱚᱱᱠᱟᱛᱮ ᱮᱯᱷ ᱥᱤ ᱡᱟᱦᱟᱸ ᱫᱚᱞᱮ ᱢᱮᱱᱟ ᱚᱱᱟ ᱫᱚ ᱟᱞᱮᱭᱟᱜ ᱱᱤᱛᱚᱜ ᱢᱟᱱᱮ ᱪᱮᱛᱟᱱ ᱥᱮᱫ ᱨᱟᱠᱟᱵᱽ ᱤᱫᱤᱜ ᱠᱟᱱᱟ ᱟᱨ ᱱᱤᱛ ᱟᱞᱮ ᱞᱮ ᱟᱥᱟᱥᱟᱭᱟ ᱱᱤᱛᱚ ᱟᱞᱮ ᱢᱮᱱᱟᱜ ᱞᱮᱜᱮ ᱵᱷᱳᱨ ᱥᱮ ᱵᱟᱝ ᱫᱚ ᱟᱨᱦᱚᱸ ᱟᱞᱮ ᱠᱷᱚᱱ ᱛᱟᱭᱚᱢ ᱡᱟᱦᱟᱸᱭ ᱠᱚ ᱢᱮᱱᱟᱜ ᱠᱚ ᱤᱱᱠᱩ ᱫᱷᱟᱹᱵᱤᱡ ᱢᱟᱱᱮ ᱱᱚᱣᱟ ᱫᱚ ᱪᱟᱞᱟᱣ ᱤᱫᱤᱜ ᱢᱟᱜᱮ ᱱᱟᱞᱮ ᱛᱮᱦᱮᱧ ᱢᱮᱱᱟᱜ ᱞᱮᱭᱟ ᱢᱟᱱᱮ ᱛᱮᱦᱮᱧ ᱫᱷᱟᱹᱵᱤᱡ ᱫᱚ ᱵᱟᱝ ᱜᱮ ᱟᱨ ᱡᱮ ᱟᱞᱮ ᱵᱟᱞᱮ ᱛᱟᱦᱮᱱᱟ ᱤᱱᱟᱹᱦᱤᱞᱳᱜ ᱦᱚᱸ ᱱᱚᱣᱟ ᱫᱚ ᱛᱟᱦᱮᱸ ᱢᱟᱜᱮ ᱱᱤᱭᱟᱹ ᱜᱮ ᱟᱞᱮᱭᱟᱜ ᱫᱚ ᱟᱥᱟ ᱟᱨ ᱱᱤᱭᱟᱹ ᱜᱮ ᱟᱞᱮ ᱫᱚ ᱥᱟᱱᱟᱢ ᱠᱚᱴᱷᱮᱱ ᱜᱮ ᱜᱚᱲᱚ ᱞᱮ ᱠᱷᱚᱡᱚᱜᱼᱟ ᱟᱨ ᱞᱮ ᱱᱚᱝᱠᱟᱱ ᱨᱚᱢᱚᱡ ᱡᱮᱢᱚᱱ ᱟᱯᱮ ᱠᱚᱴᱷᱮᱱ ᱡᱩᱫᱤ ᱟᱞᱮᱭᱟᱜ ᱟᱣᱟᱡ ᱥᱮᱴᱮᱨᱚᱜ ᱠᱟᱱᱟ ᱮᱱᱠᱷᱟᱱ ᱟᱯᱮ ᱠᱚᱦᱚᱸ ᱠᱟᱹᱡ ᱜᱚᱲᱚ ᱥᱚᱯᱚᱦᱚᱫ ᱫᱚ ᱮᱢᱟᱞᱮᱯᱮ ᱜᱮ